ᱟᱞᱮ ᱫᱚ ᱪᱟᱹᱥᱤ ᱚᱲᱟᱜ ᱨᱮ ᱟᱞᱮᱭᱟᱜ ᱢᱤᱫᱴᱮᱱ ᱠᱷᱟᱢᱟᱨ ᱞᱮ ᱡᱩᱛᱟ ᱛᱚ ᱚᱱᱛᱮ ᱟᱞᱮ ᱢᱟᱱᱮ ᱯᱳᱞᱴᱨᱤ ᱞᱮ ᱪᱟᱥ ᱠᱚᱣᱟ ᱯᱳᱞᱴᱨᱤ ᱨᱮᱞᱮ ᱟᱹᱥᱩᱞ ᱠᱚᱣᱟ ᱛᱚ ᱟᱞᱮ ᱩᱱᱠᱩ ᱯᱳᱞᱴᱨᱤ ᱡᱟᱛᱮ ᱩᱥᱟᱹᱨᱟ ᱛᱮᱠᱚ ᱦᱟᱨᱟᱜᱼᱟ ᱠᱟᱹᱴᱤᱡ ᱩᱥᱟᱹᱨᱟ ᱠᱚ ᱟᱠᱚ ᱞᱟᱹᱴᱩ ᱜᱚᱫᱚᱜ ᱞᱟᱹᱜᱤᱫᱼᱛᱮ ᱟᱞᱮᱫᱚ ᱯᱳᱞᱴᱨᱤ ᱠᱟᱛᱮᱫ ᱩᱱᱠᱩ ᱡᱟᱛᱮ ᱵᱟᱠᱚ ᱜᱚᱡᱚᱜᱼᱛᱮ ᱞᱟᱹᱭᱤᱱ ᱤᱭᱟᱹ ᱨᱮᱞᱮ ᱫᱚᱦᱚ ᱠᱚᱣᱟ ᱡᱟᱛᱮ ᱩᱥᱟᱹᱨᱟᱛᱮ ᱩᱱᱠᱩ ᱠᱚ ᱦᱟᱨᱟᱜᱼᱟ ᱩᱱᱠᱩ ᱞᱟᱹᱜᱤᱫᱼᱛᱮ ᱟᱞᱮ ᱡᱚᱱᱰᱨᱟ ᱜᱩᱦᱩᱢ ᱡᱚᱢᱟᱜ ᱠᱚ ᱜᱩᱸᱰᱟᱹ ᱠᱟᱛᱮᱞᱮ ᱫᱚᱦᱚ ᱠᱟᱜᱼᱟ ᱡᱟᱛᱮ ᱩᱱᱠᱩ ᱞᱟᱹᱜᱤᱫ ᱫᱟᱜ ᱩᱱᱠᱩ ᱞᱟᱹᱜᱤᱫ ᱡᱚᱢ ᱡᱚᱛᱚ ᱵᱟᱠᱚ ᱤᱭᱟᱹ ᱚᱱᱟᱛᱮ ᱥᱚᱵ ᱥᱚᱢᱚᱭ ᱩᱱᱠᱩ ᱯᱳᱞᱴᱨᱤ ᱫᱮᱠᱷᱵᱷᱟᱞ ᱞᱟᱹᱜᱤᱫ ᱡᱚᱛᱚ ᱨᱚᱠᱚᱢ ᱞᱮ ᱵᱮᱵᱚᱥᱛᱟ ᱫᱚᱦᱚ ᱠᱟᱜᱼᱟ ᱯᱳᱞᱴᱨᱤ ᱟᱹᱥᱩᱞ ᱠᱟᱛᱮᱫ ᱡᱟᱛᱮ ᱩᱥᱟᱹᱨᱟᱛᱮ ᱩᱱᱠᱩ ᱯᱳᱞᱴᱨᱤ ᱠᱚ ᱨᱟᱜ ᱞᱟᱹᱜᱤᱫ ᱛᱮ ᱫᱤᱱᱟᱹᱢ ᱫᱤᱱ ᱡᱚᱛᱱᱚ

ᱡᱟᱛᱮ ᱟᱞᱮ ᱩᱱᱠᱩ ᱯᱳᱞᱴᱨᱤ ᱡᱟᱛᱮ ᱠᱚ ᱦᱟᱨᱟᱜ ᱛᱟᱞᱮ